ᱦᱚᱭ ᱦᱤᱸᱥᱤᱫ ᱫᱚ ᱤᱧᱫᱚ ᱱᱚᱝᱠᱟᱧ ᱠᱩᱥᱤᱭᱟᱜᱼᱟ ᱡᱮ ᱟᱞᱮ ᱢᱟᱱᱮ ᱦᱩᱲᱩ ᱞᱮ ᱨᱚᱦᱚᱭ ᱞᱮᱠᱷᱟᱱ ᱡᱮ ᱥᱮ ᱡᱚᱸᱰᱨᱟ ᱞᱮ ᱨᱚᱦᱚᱭ ᱞᱮᱠᱷᱟᱱ ᱥᱮ ᱦᱳᱭᱛᱳ ᱟᱞᱩ ᱞᱮ ᱨᱚᱦᱚᱭ ᱠᱟᱫᱟ ᱥᱮ ᱟᱭᱢᱟ ᱜᱚᱴᱟᱝ ᱫᱟᱨᱮ ᱨᱮ ᱯᱷᱚᱞᱼᱰᱚᱞ ᱟᱨᱦᱚᱸ ᱢᱟᱱᱮ ᱩᱞ ᱩᱞ ᱫᱟᱨᱮ ᱦᱮᱱᱟᱜ ᱛᱟᱞᱮᱭᱟ ᱠᱟᱱᱴᱷᱟᱲ ᱫᱟᱨᱮ ᱦᱮᱱᱟᱜ ᱛᱟᱞᱮᱭᱟ ᱛᱚ ᱢᱟᱱᱮ ᱱᱚᱝᱠᱟ ᱦᱚᱭᱫᱟᱜ ᱦᱮᱡ ᱞᱮᱱ ᱠᱷᱟᱡ ᱢᱟᱱᱮ ᱡᱳᱨᱮ ᱦᱚᱭᱟ ᱛᱚ ᱚᱱᱟ ᱠᱚ ᱡᱤᱱᱤᱥ ᱫᱚ ᱵᱟᱝ ᱦᱩᱭᱩᱜ ᱛᱟᱞᱮᱭᱟ ᱟᱨ ᱡᱚᱠᱷᱚᱱ ᱟᱹᱰᱤ ᱡᱳᱨᱜᱮ ᱦᱚᱭ ᱞᱮᱠᱷᱟᱱ ᱫᱚ ᱢᱟᱱᱮ ᱚᱱᱟ ᱠᱷᱩᱛᱤᱜ ᱛᱟᱞᱮᱭᱟ ᱪᱮᱫᱟᱜ ᱥᱮ ᱢᱟᱱᱮ ᱟᱹᱰᱤ ᱠᱟᱡᱟᱠᱮ ᱦᱚᱭ ᱞᱮᱠᱷᱟᱡ ᱫᱚ ᱢᱟᱱᱮ ᱡᱚᱸᱰᱨᱟ ᱠᱚᱦᱚᱸ ᱢᱟᱱᱮ ᱵᱷᱤᱸᱫᱟᱹᱲᱚᱜᱼᱟ ᱛᱚ ᱚᱱᱟᱫᱚ ᱦᱳᱭᱛᱳ ᱫᱟᱨᱮ ᱠᱟᱹᱴᱤᱡ ᱜᱮᱭᱟ ᱟᱨ ᱢᱟᱱᱮ ᱢᱟᱱᱮ ᱚᱠᱟᱴᱟᱜ ᱫᱟᱱᱟ ᱟᱠᱟᱱ ᱚᱱᱟᱦᱚᱸ ᱢᱟᱱᱮ ᱢᱚᱡᱽ ᱛᱮ ᱵᱟᱝ ᱫᱟᱱᱟ ᱯᱩᱨᱟᱹᱣ ᱟᱠᱟᱱᱟ ᱛᱟᱦᱚᱞᱮ ᱚᱱᱟ ᱵᱷᱤᱸᱫᱟᱹᱲ ᱞᱮᱱᱠᱷᱟᱡ ᱚᱱᱟᱫᱚ ᱢᱟᱱᱮ ᱤᱭᱟᱹᱜᱼᱟ ᱪᱚᱯᱟᱜᱼᱟ ᱟᱨ ᱡᱮᱴᱟ ᱫᱟᱨᱮ ᱨᱮ ᱩᱞ ᱛᱟᱦᱮᱱ ᱛᱟᱞᱮ ᱩᱞ ᱵᱟᱜᱟᱱ ᱦᱮᱱᱟᱜ ᱛᱟᱞᱮ ᱛᱚ ᱚᱱᱟ ᱵᱟᱜᱟᱱ ᱨᱮ ᱩᱞᱦᱚᱸ ᱡᱚᱠᱷᱚᱱ ᱟᱹᱰᱤ ᱡᱳᱨᱜᱮ ᱦᱚᱭᱫᱟᱜ ᱞᱮᱠᱷᱟᱡ ᱫᱚ ᱢᱟᱱᱮ ᱚᱱᱟ ᱩᱞᱫᱚ ᱡᱚ ᱫᱚ ᱧᱩᱨᱩ ᱪᱟᱵᱟᱜᱼᱟ ᱛᱟᱦᱚᱞᱮ ᱧᱩᱨᱩ ᱪᱟᱵᱟ ᱞᱮᱱᱠᱷᱟᱡ ᱛᱟᱞᱦᱮ ᱚᱱᱟᱫᱚ ᱮᱢ ᱵᱟᱹᱲᱤᱡᱱᱟ ᱛᱚ ᱚᱱᱟ ᱫᱚ ᱜᱤᱫᱽᱨᱟᱹ ᱠᱚᱣᱟᱜ ᱡᱚᱢ ᱦᱚᱸ ᱥᱮ ᱟᱞᱮᱦᱚᱸ ᱢᱟᱱᱮ ᱵᱟᱞᱮ ᱡᱚᱢ ᱫᱟᱲᱮᱭᱟᱜᱼᱟ ᱟᱨ ᱠᱟᱱᱴᱷᱟᱲ ᱠᱚᱦᱚᱸ ᱡᱚᱠᱷᱚᱱ ᱟᱹᱰᱤᱜᱮ ᱡᱳᱨᱮ ᱦᱚᱭ ᱫᱟᱜᱟ ᱛᱟᱦᱚᱞᱮ ᱠᱟᱱᱴᱷᱟᱲ ᱵᱟᱦᱟ ᱠᱚᱦᱚᱸ ᱧᱩᱨᱩᱜᱚᱜᱼᱟ ᱛᱚ ᱩᱱᱟᱹᱜ ᱟᱹᱰᱤᱜᱟᱱ ᱡᱚ ᱵᱟᱭ ᱥᱟᱵᱟ ᱛᱟᱦᱚᱞᱮ ᱠᱟᱱᱴᱷᱟᱲ ᱡᱚ ᱡᱩᱫᱤ ᱵᱟᱝ ᱥᱟᱵ ᱞᱮᱱᱠᱷᱟᱡ ᱜᱤᱫᱽᱨᱟᱹ ᱠᱚᱦᱚᱸ ᱚᱲᱟᱜ ᱨᱮ ᱦᱮᱱᱟᱜ ᱠᱚᱣᱟ ᱛᱚ ᱩᱱᱠᱩ ᱜᱤᱫᱽᱨᱟᱹ ᱫᱚ ᱪᱚᱫ ᱠᱚ ᱡᱚᱢᱟ ᱱᱤᱭᱟᱹ ᱵᱟᱨ ᱫᱚ ᱟᱹᱰᱤ ᱡᱳᱨ ᱜᱮ ᱤᱭᱟᱹ ᱠᱮᱫᱟᱭ ᱫᱟᱜ ᱠᱮᱫᱟᱭ ᱛᱚ ᱟᱵᱚᱣᱟᱜ ᱠᱟᱱᱴᱷᱟᱲ ᱡᱚᱢ ᱦᱚᱸ ᱵᱟᱝ ᱦᱩᱭ ᱞᱮᱱᱟ ᱛᱚ ᱟᱫᱚ ᱚᱱᱟᱛᱤᱧ ᱢᱮᱱᱟ ᱟᱫᱚ ᱢᱟᱱᱮ ᱟᱹᱰᱤ ᱡᱳᱨᱦᱚᱸ ᱫᱟᱜ ᱦᱚᱸ ᱦᱚᱭ ᱦᱚᱸ ᱵᱟᱹᱧ ᱠᱩᱥᱤᱜ ᱠᱟᱱᱟ ᱛᱚ ᱤᱧᱫᱚ ᱱᱚᱝᱠᱟᱧ ᱠᱩᱥᱤᱜ ᱠᱟᱱᱟ ᱡᱮ ᱪᱟᱥᱵᱟᱥ ᱞᱟᱹᱜᱤᱫ ᱫᱚ ᱢᱟᱱᱮ ᱤᱧᱫᱩᱧ ᱢᱮᱱᱟ ᱯᱟᱹᱪᱷᱭᱟᱹ ᱦᱚᱭ ᱢᱟᱱᱮ ᱛᱷᱚᱲᱟ ᱦᱚᱭᱜᱤᱧ ᱠᱩᱥᱤᱭᱟᱜ ᱠᱟᱱᱟ ᱪᱮᱫᱟᱜ ᱥᱮ ᱢᱟᱱᱮ ᱛᱷᱚᱲᱟ ᱛᱷᱚᱲᱟᱭ ᱦᱚᱭ ᱞᱮᱠᱷᱟᱡ ᱫᱚ ᱢᱟᱱᱮ ᱡᱟᱢ ᱯᱷᱚᱥᱚᱞᱮᱢ ᱨᱚᱦᱚᱭ ᱠᱟᱫ ᱚᱱᱟ ᱦᱚᱸ ᱦᱩᱭᱩᱜᱚᱜᱼᱟ ᱥᱮ ᱫᱤᱱ ᱦᱚᱸ ᱢᱚᱡᱽ ᱜᱮ ᱟᱹᱭᱠᱟᱹᱜᱼᱟ ᱥᱮ ᱱᱤᱡᱮᱨ ᱦᱚᱸ ᱢᱚᱡᱽ ᱜᱮ ᱟᱹᱭᱠᱟᱹᱣᱜᱚᱜᱼᱟ ᱡᱮ ᱟᱵᱚᱦᱟᱣᱟ ᱟᱹᱰᱤ ᱢᱚᱡᱽᱦᱚᱸᱜᱼᱚᱭ ᱯᱟᱹᱪᱷᱭᱟᱹ ᱦᱚᱭᱫᱟ ᱨᱮᱭᱟᱲ ᱫᱤᱱ ᱵᱤᱥᱮᱥ ᱠᱟᱛᱮᱫ ᱫᱚ ᱩᱫᱽᱜᱟᱹᱨ ᱫᱤᱱ ᱫᱚ ᱟᱹᱰᱤ ᱢᱚᱡᱽ ᱵᱩᱡᱷᱟᱹᱜᱼᱟ ᱪᱮᱫᱟᱜ ᱥᱮ ᱩᱞ ᱵᱟᱜᱟᱱ ᱠᱚᱨᱮ ᱞᱮ ᱛᱟᱦᱮᱱᱟ ᱫᱩᱲᱩᱵ ᱠᱚᱜᱼᱟ ᱞᱮ ᱯᱟᱹᱪᱷᱭᱟᱹ ᱦᱚᱭᱟ ᱛᱟᱞᱦᱮ ᱱᱟᱥᱮᱭᱟᱜ ᱫᱟᱠᱟ ᱡᱚᱢ ᱠᱟᱛᱮᱫ ᱮᱢ ᱛᱟᱦᱮᱱ ᱠᱷᱟᱡ ᱫᱟᱜᱢᱟᱺᱰᱤ ᱡᱚᱢ ᱠᱟᱛᱮᱫ ᱩᱞ ᱵᱟᱜᱟᱱ ᱨᱮᱢ ᱫᱩᱲᱩᱵ ᱠᱚᱜ ᱠᱷᱟᱡ ᱛᱟᱞᱦᱮ ᱟᱹᱰᱤ ᱵᱮᱥ ᱜᱮ ᱵᱩᱡᱩᱜᱚᱜᱼᱟ ᱡᱮ ᱦᱚᱸᱜᱼᱚᱭ ᱦᱚᱭᱚᱝ ᱦᱟᱡᱩᱜᱚᱜ ᱠᱟᱱᱟ ᱢᱟᱱᱮ ᱤᱭᱟᱹ ᱨᱮᱱᱟᱜ ᱫᱟᱨᱮ ᱨᱮᱱᱟᱜ ᱦᱚᱭ ᱫᱚ ᱟᱹᱰᱤ ᱢᱚᱡᱽ ᱜᱮ ᱵᱩᱡᱷᱟᱹᱜᱼᱟ ᱟᱫᱚ ᱚᱱᱟᱛᱤᱧ ᱢᱮᱱᱟ ᱟᱹᱰᱤ ᱜᱟᱱᱜᱮ ᱢᱚᱡᱽ ᱟᱹᱭᱠᱟᱣᱚᱜᱼᱟ ᱟᱵᱚ ᱱᱤᱭᱟᱹ ᱯᱟᱹᱪᱷᱭᱟᱹ ᱦᱚᱭ ᱫᱚ ᱟᱨ ᱯᱟᱹᱪᱷᱭᱟᱹ ᱦᱚᱭ ᱫᱚ ᱢᱟᱱᱮ ᱡᱷᱚᱛᱚ ᱦᱚᱲᱟᱜ ᱜᱮ ᱟᱹᱰᱤ ᱤᱭᱟᱹ ᱜᱮ ᱢᱟᱱᱮ ᱢᱚᱡᱽᱜᱮ ᱦᱩᱭᱩᱜᱼᱟ ᱢᱟᱱᱮ ᱪᱟᱥ ᱯᱷᱚᱥᱚᱞ ᱫᱤᱜᱽᱛᱮ ᱥᱮ ᱚᱲᱟᱜ ᱫᱤᱜᱽ ᱛᱮ ᱢᱟᱱᱮ ᱡᱚᱛᱚ ᱦᱚᱲ ᱞᱤᱭᱮ ᱛᱮᱜᱮ ᱢᱟᱱᱮ ᱢᱚᱡᱽ ᱵᱩᱡᱷᱟᱹᱜᱼᱟ ᱟᱫᱚ ᱤᱧᱫᱩᱧ ᱢᱮᱱᱟ ᱢᱟᱱᱮ ᱟᱹᱰᱤᱜᱟᱱ ᱦᱚᱸ ᱡᱟᱛᱮ ᱵᱟᱭ ᱦᱚᱭ ᱟᱨ ᱟᱹᱰᱤᱜᱟᱱ ᱦᱚᱸ ᱡᱟᱛᱮ ᱵᱟᱭ ᱫᱟᱜᱽ ᱟᱫᱚ ᱤᱧᱫᱚ ᱯᱟᱹᱪᱷᱭᱟᱹ ᱦᱚᱭ ᱫᱚ ᱟᱹᱰᱤ ᱢᱚᱡᱽ ᱜᱤᱧ ᱠᱩᱥᱤᱭᱟᱜᱼᱟ